ᱢᱮᱱ ᱜᱟᱱᱚᱜᱚᱜᱼᱟ ᱡᱟᱦᱟᱸ ᱞᱮᱠᱟ ᱯᱟᱛᱲᱟ ᱯᱤᱴᱷᱟᱹ ᱰᱩᱢᱵᱩᱜ ᱯᱤᱴᱷᱟᱹ ᱜᱩᱲ ᱯᱤᱴᱷᱟᱹ ᱥᱚᱨᱟ ᱯᱤᱴᱷᱟᱹ ᱟᱨ ᱢᱤᱫᱴᱟᱝ ᱫᱚ ᱢᱟᱞᱦᱟᱱ ᱯᱤᱴᱷᱟᱹ ᱱᱮᱜ ᱮ ᱱᱤᱭᱟᱹ ᱠᱚ ᱯᱤᱴᱷᱟᱹ ᱟᱨ ᱢᱤᱫᱴᱟᱝ ᱫᱚ ᱡᱷᱚᱛᱚ ᱠᱷᱚᱱ ᱫᱚ ᱢᱟᱨᱟᱝ ᱚᱠᱚᱡᱟᱜ ᱚᱱᱟ ᱫᱚ ᱥᱟᱠᱟᱢ ᱯᱤᱴᱷᱟᱹ